ᱤᱧ ᱥᱮᱞᱟᱭ ᱢᱮᱥᱤᱱ ᱢᱤᱫ ᱴᱮᱱ ᱤᱧ ᱦᱟᱛᱟᱣ ᱠᱮᱫᱟ ᱟᱹᱰᱤ ᱟᱴᱤᱧ ᱪᱤᱱᱛᱟᱜ ᱠᱟᱱ ᱛᱟᱦᱮᱸᱫᱼᱟ ᱱᱤᱭᱟᱹ ᱥᱮᱞᱟᱭ ᱢᱮᱥᱤᱱ ᱦᱟᱛᱟᱣ ᱠᱟᱛᱮᱫ ᱠᱟᱹᱢᱤ ᱨᱮᱧ ᱞᱟᱜᱟᱣ ᱫᱟᱲᱮᱹᱭᱟᱜᱼᱟ ᱥᱮ ᱵᱟᱹᱧ ᱞᱟᱜᱟᱣ ᱫᱟᱲᱮᱹᱭᱟᱜᱼᱟ ᱟᱹᱰᱤ ᱪᱤᱱᱛᱟᱜᱤᱧ ᱵᱩᱡᱷᱟᱹᱣᱮᱫ ᱛᱟᱦᱮᱸᱫᱼᱟ ᱟᱫᱚᱧ ᱧᱮᱞ ᱮᱫᱟ ᱤᱧᱟᱹᱜ ᱚᱲᱟᱜ ᱨᱮᱭᱟᱜ ᱠᱤᱪᱨᱤᱡ ᱠᱚᱦᱚᱸ ᱥᱮᱞᱟᱭ ᱤᱧ ᱥᱮᱞᱟᱭᱮᱫᱟ ᱟᱨ ᱚᱱᱟ ᱠᱤᱪᱨᱤᱡ ᱡᱮᱠᱷᱚᱱ ᱵᱟᱨᱦᱮ ᱨᱮ ᱥᱮᱞᱟᱭ ᱤᱧ ᱤᱫᱤᱭᱮᱫ ᱛᱟᱦᱮᱸᱫᱼᱟ ᱛᱚᱠᱷᱚᱱ ᱮᱠ ᱮᱠᱴᱟ ᱥᱮᱞᱟᱭ ᱨᱮ ᱥᱟᱢᱟᱱᱱᱚ ᱥᱮᱞᱟᱭ ᱨᱮᱜᱮ ᱠᱩᱲᱤ ᱴᱟᱠᱟ ᱛᱤᱨᱤᱥ ᱴᱟᱠᱟᱠᱚ ᱦᱟᱛᱟᱣᱟ ᱮᱵᱟᱨ ᱱᱮᱛᱚᱜ ᱤᱧ ᱧᱮᱞ ᱮᱫᱟ ᱤᱧᱟᱹᱜ ᱥᱮᱞᱟᱭ ᱢᱮᱥᱤᱱ ᱦᱟᱛᱟᱣ ᱠᱟᱛᱮᱫ ᱱᱤᱛᱚᱜ ᱟᱹᱰᱤ ᱠᱟᱹᱢᱤᱨᱮ ᱞᱟᱜᱟᱜ ᱠᱟᱱᱛᱤᱧᱟᱹ ᱡᱮᱢᱚᱱ ᱚᱱᱟᱠᱚ ᱡᱷᱚᱛᱚ ᱚᱲᱟᱜ ᱨᱮᱭᱟᱜ ᱠᱤᱪᱨᱤᱡ ᱦᱚᱧ ᱥᱮᱞᱟᱭ ᱫᱟᱲᱤᱭᱟᱜ ᱠᱟᱱᱟ ᱛᱟᱨᱯᱚᱨ ᱴᱚᱞᱟ ᱨᱮᱱᱟᱜ ᱚᱰᱟᱨ ᱤᱧ ᱧᱟᱢ ᱮᱫᱟ ᱟᱨ ᱱᱮᱛᱟᱨ ᱡᱮᱠᱳᱱᱳ ᱥᱟᱹᱲᱤ ᱨᱮᱜᱮ ᱵᱞᱟᱣᱩᱡᱽ ᱯᱤᱥ ᱧᱟᱢᱚᱜ ᱠᱟᱱᱟ ᱚᱱᱟ ᱵᱞᱟᱣᱩᱡᱽ ᱯᱤᱥᱠᱚ ᱚᱰᱟᱨ ᱤᱧ ᱧᱟᱢ ᱮᱫᱟ ᱛᱟᱨᱯᱚᱨ ᱱᱮᱛᱟᱨ ᱡᱮ ᱠᱳᱱᱳ ᱠᱤᱪᱨᱤᱡ ᱦᱟᱛᱟᱣ ᱠᱟᱛᱮᱫ ᱦᱚᱸ ᱥᱮᱞᱟᱭ ᱪᱟᱯᱟᱣ ᱚᱱᱟᱠᱚᱦᱚᱸ ᱤᱧᱟᱹᱜ ᱟᱹᱰᱤ ᱩᱯᱚᱠᱟᱨ ᱦᱳᱭᱳᱜ ᱠᱟᱱᱛᱤᱧᱟᱹ ᱟᱫᱚ ᱱᱚᱶᱟ ᱢᱮᱥᱤᱱ ᱦᱟᱛᱟᱣ ᱠᱟᱛᱮᱫ ᱤᱧᱟᱹᱜ ᱫᱚ ᱟᱭᱢᱟ ᱠᱟᱹᱢᱤ ᱨᱮᱜᱮ ᱞᱟᱜᱟᱜ ᱠᱟᱱᱛᱤᱧᱟᱹ ᱟᱹᱰᱤ ᱞᱟᱵᱷᱚᱵᱟᱱᱜᱤᱧ ᱦᱳᱭᱳᱜ ᱠᱟᱱᱟ